ᱟᱵᱚᱣᱟᱜ ᱴᱚᱴᱷᱟ ᱨᱮᱭᱟᱜ ᱵᱤᱨᱤᱫ ᱟᱨ ᱞᱟᱠᱪᱟᱨ ᱱᱤᱛᱚᱜ ᱜᱚᱲᱚ ᱥᱚᱲᱚ ᱨᱮ ᱠᱟᱹᱣᱰᱤ ᱫᱚᱨᱠᱟᱨ ᱜᱮᱭᱟ ᱥᱚᱨᱠᱟᱨ ᱡᱩᱫᱤ ᱟᱵᱳᱣᱟᱜ ᱥᱚᱢᱟᱡᱽ ᱡᱩᱫᱤ ᱩᱱᱱᱚᱛᱤ ᱞᱮᱠᱷᱟᱡ

ᱜᱚᱲᱚ ᱦᱩᱭᱩᱜᱼᱟ ᱚᱱᱟ ᱜᱚᱲᱚ ᱛᱮᱵᱚᱱ ᱟᱵᱳᱣᱟᱜ ᱚᱠᱚᱭ ᱠᱚ ᱦᱚᱲ ᱱᱟᱪᱟᱨ ᱜᱮᱭᱟᱵᱚᱱ ᱩᱱᱠᱩᱣᱟᱜ ᱛᱷᱚᱲᱟ ᱜᱷᱟᱨᱚᱸᱡᱽ ᱫᱚ ᱩᱱᱱᱚᱛᱤ ᱜᱮᱭᱟ ᱩᱱᱠᱩ ᱡᱩᱫᱤ ᱵᱤᱵᱷᱤᱱᱱᱚ ᱨᱚᱠᱚᱢ ᱥᱠᱤᱢ ᱠᱚ ᱩᱰᱩᱠ ᱞᱮᱠᱷᱟᱱ ᱟᱵᱳᱣᱟᱜ ᱢᱟᱱᱮ ᱥᱚᱢᱟᱡᱽ ᱵᱚᱱ ᱩᱱᱱᱚᱛᱤ ᱫᱟᱲᱮᱭᱟᱜᱼᱟ ᱟᱨ ᱠᱚᱨᱯᱳᱨᱮᱴ ᱨᱮᱦᱚᱸ ᱵᱚᱱ ᱟᱵᱚ ᱵᱚᱱ ᱡᱚᱛᱚᱵᱚᱱ ᱤᱭᱟᱹ ᱜᱮᱭᱟ ᱛᱟᱭᱱᱚᱢ ᱜᱮᱭᱟ ᱡᱩᱫᱤ ᱥᱚᱨᱠᱟᱨ ᱠᱷᱚᱱ ᱛᱷᱚᱲᱟ ᱵᱚᱱ ᱛᱷᱚᱲᱟ ᱡᱩᱫᱤ ᱵᱚᱱ ᱪᱮᱥᱴᱟ ᱞᱮᱠᱷᱟᱱ ᱟᱵᱚ ᱩᱱᱱᱚᱛᱤ ᱫᱟᱲᱮᱭᱟᱜᱼᱟ ᱵᱚᱱ ᱩᱱᱠᱩ ᱡᱚᱫᱤ ᱛᱷᱚᱲᱟ ᱜᱚᱲᱚ ᱟᱨ ᱚᱠᱟᱴᱟᱜ ᱥᱠᱤᱢ ᱩᱰᱩᱠᱚᱜ ᱠᱟᱱᱟ ᱚᱱᱟ ᱤᱭᱟᱹ ᱞᱟᱹᱜᱤᱫ ᱵᱤᱵᱷᱤᱱᱱᱚ ᱦᱚᱲ ᱞᱟᱹᱜᱤᱫ ᱚᱱᱟ ᱡᱩᱫᱤ ᱢᱚᱡᱽ ᱛᱮ ᱟᱵᱚ ᱵᱚᱱ ᱧᱟᱢ ᱞᱮᱠᱷᱟᱱ ᱛᱟᱦᱚᱞᱮ ᱟᱵᱚ ᱢᱟ ᱩᱯᱚᱠᱟᱨᱚᱜᱼᱟ ᱟᱨ ᱪᱮᱥᱴᱟᱭᱟᱵᱚᱱ ᱪᱤᱠᱟᱹᱛᱮ ᱱᱚᱣᱟ ᱥᱚᱢᱟᱡᱽ ᱵᱚᱱ ᱩᱱᱱᱚᱛᱤ ᱫᱟᱲᱮᱭᱟᱜᱼᱟ ᱟᱵᱚ ᱦᱚᱸᱵᱚᱱ ᱢᱤᱫ ᱦᱩᱭᱩᱜ ᱫᱟᱲᱮᱭᱟᱜᱼᱟ ᱢᱤᱫ ᱦᱩᱭᱩᱜ ᱛᱟᱵᱳᱱᱟ ᱠᱟᱨᱚᱱ ᱟᱵᱚ ᱡᱩᱫᱤ ᱵᱟᱵᱚᱱ ᱢᱤᱫ ᱞᱮᱱᱠᱷᱟᱱ ᱛᱟᱦᱚᱞᱮ ᱱᱚᱣᱟ ᱥᱚᱨᱠᱟᱨᱟᱜ ᱚᱠᱟ ᱠᱚ ᱥᱠᱤᱢ ᱩᱰᱩᱠᱚᱜ ᱠᱟᱱᱟ ᱟᱵᱚ ᱚᱱᱟ ᱠᱚ ᱡᱤᱱᱤᱥ ᱵᱟᱵᱚᱱ ᱵᱟᱰᱟᱭ ᱧᱟᱢᱟ ᱚᱱᱟ ᱵᱟᱰᱟᱭ ᱧᱟᱢ ᱞᱮᱱᱠᱷᱟᱱ ᱜᱮ ᱟᱵᱚ ᱵᱚᱱ ᱚᱱᱟ ᱠᱚ ᱚᱠᱟᱴᱟᱜ ᱥᱠᱤᱢ ᱩᱰᱩᱠᱚᱜ ᱠᱟᱱᱟ ᱚᱱᱟ ᱠᱚ ᱨᱮᱭᱟᱜ ᱩᱯᱚᱵᱷᱳᱜᱽ ᱵᱚᱱ ᱧᱟᱢᱟ ᱵᱟᱠᱚ ᱵᱟᱵᱚᱱ ᱧᱟᱢᱟ ᱵᱟᱵᱚᱱ ᱵᱟᱰᱟᱭ ᱞᱮᱠᱷᱟᱱ ᱫᱚ ᱵᱟᱵᱚᱱ ᱧᱟᱢᱟ ᱟᱨ ᱡᱚᱫᱤ ᱵᱚᱱ ᱵᱟᱲᱟᱭ ᱧᱟᱢ ᱞᱮᱠᱷᱟᱱ ᱛᱟᱦᱚᱞᱮ ᱵᱚᱱ ᱚᱱᱟ ᱵᱚᱱ ᱠᱚᱭ ᱠᱟᱛᱮᱫ ᱵᱚᱱ ᱩᱰᱩᱝ ᱫᱟᱲᱮᱭᱟᱜᱼᱟ